ᱤᱧ ᱤᱧᱨᱮᱱ ᱢᱟᱪᱮᱫ ᱟᱨ ᱢᱟᱪᱮᱛᱟᱹᱱᱤ ᱥᱟᱶ ᱟᱨ ᱜᱟᱛᱮ ᱠᱚ ᱥᱟᱶ ᱵᱤᱥᱱᱩᱯᱩᱨ ᱫᱟᱬᱟᱱ ᱤᱧ ᱪᱟᱞᱟᱣ ᱞᱮᱱᱟ ᱚᱸᱰᱮ ᱪᱟᱞᱟᱣ ᱨᱮᱱᱟᱜ ᱡᱚᱥ ᱫᱚ ᱛᱟᱦᱮᱸ ᱠᱟᱱᱟ ᱡᱮ ᱚᱸᱰᱮ ᱫᱚ ᱢᱟᱨᱮ ᱢᱟᱨᱮ ᱢᱚᱥᱡᱤᱫ ᱟᱨ ᱠᱩᱴᱤᱨ ᱥᱤᱞᱯᱚ ᱠᱚ ᱢᱮᱱᱟᱜᱼᱟ ᱟᱨ ᱚᱸᱰᱮ ᱥᱮᱱ ᱠᱟᱛᱮᱜ ᱟᱹᱰᱤ ᱟᱭᱢᱟ ᱞᱮᱠᱟᱱ ᱡᱤᱱᱤᱥ ᱜᱮᱞᱮ ᱧᱮᱞ ᱠᱮᱫᱟ ᱡᱟᱦᱟᱸ ᱫᱚ ᱯᱟᱹᱦᱤᱞ ᱨᱟᱡᱟ ᱠᱚᱣᱟᱜ ᱨᱟᱡᱚᱛᱛᱚ ᱛᱟᱦᱮᱸ ᱠᱟᱱᱟ ᱟᱨ ᱡᱟᱦᱟᱸ ᱴᱷᱮᱱ ᱠᱷᱚᱱ ᱠᱚ ᱡᱟᱦᱟᱸᱭ ᱦᱚᱲᱮ ᱫᱳᱥ ᱞᱮᱠᱷᱟᱱ ᱯᱟᱥᱤᱭᱮ ᱛᱟᱦᱮᱸ ᱱᱟᱠᱚ ᱚᱱᱟ ᱠᱚᱨᱮᱱᱟᱜ ᱡᱟᱭᱜᱟ ᱠᱚᱦᱚᱸ ᱞᱮ ᱧᱮᱞ ᱠᱮᱫᱟ ᱱᱚᱣᱟ ᱠᱚ ᱧᱮᱞ ᱠᱟᱛᱮᱜ ᱤᱛᱤᱦᱟᱥ ᱥᱟᱵᱡᱮᱠᱴ ᱨᱮᱱᱟᱜ ᱨᱮ ᱟ ᱰᱤ ᱜᱟᱱ ᱜᱮ ᱚᱞᱚᱜ ᱯᱟᱲᱦᱟ ᱫᱤᱠ ᱛᱮ ᱫᱤᱠ ᱛᱮ ᱨᱮᱦᱚᱸ ᱠᱟᱡᱽᱨᱮ ᱞᱟᱜᱟᱣ ᱞᱮᱱᱟ